ᱦᱮᱸ ᱞᱟᱹᱭ ᱢᱮ ᱚᱸᱻ ᱯᱩᱨᱩᱞᱤᱭᱟᱹ ᱡᱮᱞᱟ ᱨᱮᱫᱚ ᱚᱱᱠᱟ ᱫᱚ ᱟᱡᱚᱫᱤᱭᱟᱹ ᱨᱮ ᱢᱮᱱᱟᱜ ᱠᱟᱫᱟ ᱦᱮᱸ ᱟᱡᱚᱫᱤᱭᱟᱹ ᱨᱚ ᱚᱱᱠᱟ ᱢᱮᱱᱟᱜ ᱜᱮᱭᱟ ᱟᱭᱢᱟ ᱧᱮᱞ ᱡᱟᱭᱜᱟ ᱡᱮᱢᱚᱱ ᱥᱟᱶᱛᱟᱞᱰᱤ ᱨᱮ ᱵᱤᱫᱽᱫᱩᱛ ᱪᱟᱞᱟᱜᱼᱟ ᱚᱱᱟ ᱢᱮᱱᱟᱜ ᱠᱟᱫᱟ ᱛᱟᱨᱯᱚᱨᱮ ᱚᱱᱮᱠ ᱠᱤᱪᱷᱩ ᱡᱷᱚᱨᱱᱟ ᱠᱚ ᱢᱮᱱᱟᱜ ᱠᱟᱫᱟ ᱟᱭᱢᱟ ᱠᱤᱪᱷᱩ ᱧᱮᱞ ᱨᱮᱱᱟᱜ ᱢᱮᱱᱟᱜᱼᱟ ᱴᱷᱩᱲᱜᱟ ᱯᱷᱚᱞᱥ ᱢᱮᱱᱟᱜᱼᱟ ᱵᱷᱟᱵᱱᱤ ᱯᱷᱚᱞᱥ ᱢᱮᱱᱟᱜ ᱠᱟᱫᱟ ᱡᱷᱚᱨᱱᱟ ᱠᱚ ᱵᱷᱟᱜᱮ ᱵᱷᱟᱜᱮ ᱧᱮᱞ ᱨᱮᱱᱟᱜ ᱚᱱᱠᱟᱱ ᱧᱮᱞ ᱡᱚᱝ ᱡᱟᱭᱜᱟ ᱫᱚ ᱟᱭᱢᱟ ᱢᱮᱱᱟᱜ ᱠᱟᱫ ᱜᱮᱭᱟ ᱵᱟᱨᱱᱤ ᱜᱷᱟᱴ ᱫᱚ ᱪᱟᱞᱟᱜᱼᱟᱠᱚ ᱪᱟᱹᱛ ᱨᱮᱱᱟᱜ ᱵᱟᱨᱚ ᱛᱮᱨᱚ ᱨᱮᱠᱚ ᱪᱟᱞᱟᱜᱼᱟ ᱵᱟᱹᱨᱱᱤ ᱜᱷᱟᱴ ᱫᱚ ᱦᱮᱸ ᱚᱸᱰᱮ ᱵᱟᱨᱱᱤᱜᱷᱟᱴ ᱨᱮ ᱪᱟᱞᱟᱜᱼᱟ ᱠᱚ ᱵᱟᱨᱚ ᱛᱮᱨᱚ ᱨᱮ ᱚᱸᱰᱮ ᱪᱮᱫᱠᱚ ᱦᱩᱭᱩᱜᱼᱟ ᱩᱱᱟᱹᱜ ᱵᱷᱟᱜᱮ ᱵᱟᱲᱟᱭ ᱵᱟᱹᱱᱩᱜ ᱠᱟᱫᱟ

ᱦᱮᱸ ᱛᱚ ᱦᱤᱡᱩᱜ ᱢᱮ ᱦᱟᱸᱜ ᱛᱟᱦᱚᱞᱮ ᱟᱡᱚᱫᱤᱭᱟᱹ ᱵᱩᱨᱩᱢ ᱦᱮᱡ ᱞᱮᱱᱠᱷᱟᱱ ᱫᱚ ᱦᱟᱸᱜ ᱤᱧ ᱩᱫᱩᱜ ᱟᱹᱢᱟᱹᱧ ᱦᱟᱸᱜ ᱚᱱᱟ ᱡᱷᱚᱨᱱᱟ ᱠᱚᱧ ᱩᱫᱩᱜ ᱟᱢᱟ ᱵᱷᱟᱜᱮ ᱵᱷᱟᱜᱮ ᱡᱷᱚᱨᱱᱟ ᱠᱚ ᱢᱮᱱᱟᱜ ᱠᱟᱫᱟ ᱚᱱᱟ ᱠᱚ ᱦᱮᱸ ᱛᱚ ᱴᱷᱤᱠ ᱜᱮᱭᱟ ᱛᱟᱦᱚᱞᱮ ᱦᱮᱸ